ᱟᱢᱟᱜ ᱜᱤᱫᱽᱨᱟᱹ ᱩᱢᱮᱨ ᱡᱚᱛᱠᱷᱚᱱ ᱠᱩᱥᱤᱭᱟᱜ ᱩᱭᱦᱟᱹᱨ ᱠᱚᱫᱚ ᱪᱮᱫ ᱟᱨ ᱚᱱᱟ ᱠᱚ ᱟᱢ ᱴᱷᱮᱱ ᱠᱷᱟᱥ ᱨᱮᱭᱟᱜ ᱠᱟᱱᱟ ᱠᱟᱛᱷᱟ ᱫᱚ ᱦᱩᱭᱩᱜ ᱠᱟᱱᱟ ᱜᱤᱫᱽᱨᱟᱹ ᱩᱢᱮᱨ ᱡᱚᱠᱷᱚᱱ ᱢᱤᱫᱛᱮ ᱜᱟᱛᱮ ᱠᱤᱛ ᱠᱤᱛ ᱮᱱᱮᱡ ᱢᱤᱫᱛᱮ ᱥᱮᱸᱫᱽᱨᱟ ᱠᱟᱨᱠᱟ ᱱᱚᱜᱼᱟ ᱠᱚ ᱟᱨ ᱢᱤᱫᱛᱮ ᱤᱥᱠᱩᱞ ᱪᱟᱞᱟᱜ ᱛᱟᱨᱯᱚᱨᱮ ᱤᱥᱠᱩᱞᱨᱮ ᱜᱤᱫᱽᱨᱟᱹ ᱠᱚ ᱥᱟᱶ ᱞᱟᱹᱲᱦᱟᱹᱭ ᱦᱮᱸ ᱢᱟᱥᱴᱟᱥᱨ ᱠᱚᱴᱷᱮᱱ ᱫᱟᱢ ᱡᱚᱢ ᱦᱮᱸ ᱱᱚᱜᱼᱚ ᱱᱚᱣᱟ ᱠᱚ ᱩᱭᱦᱟᱹᱨ ᱨᱮ ᱢᱮᱱᱟᱜ ᱠᱟᱫᱟ ᱟᱨ ᱞᱟᱹᱴᱩ ᱠᱟᱛᱮᱜ ᱫᱚ ᱚᱱᱟ ᱠᱚ ᱮᱢ ᱩᱭᱦᱟᱹᱨ ᱩᱭᱦᱟᱹᱨ ᱦᱤᱡᱩᱜ ᱨᱮᱦᱚᱸ ᱜᱤᱫᱽᱨᱟᱹ ᱩᱢᱮᱨ ᱨᱮᱫᱚ ᱡᱟᱸᱦᱟᱱᱟᱜ ᱪᱤᱠᱟᱣ ᱠᱟᱫᱟ ᱥᱮ ᱫᱟᱨᱮ ᱠᱷᱚᱱ ᱧᱩᱨᱦᱩ ᱞᱮᱱᱟ ᱡᱷᱤᱞᱞᱟᱹᱜ ᱡᱚᱠᱷᱚᱱ ᱱᱚᱣᱟ ᱠᱚ ᱫᱚ ᱟᱹᱰᱤ ᱫᱤᱥᱟᱹ ᱟᱱ ᱠᱟᱛᱷᱟ ᱠᱟᱱ ᱜᱮᱭᱟ ᱚᱱᱟᱛᱮ ᱜᱤᱫᱽᱨᱟᱹ ᱠᱚ ᱡᱷᱤᱞᱞᱟᱹᱜ ᱠᱷᱟᱱ ᱫᱟᱨᱮ ᱮᱢᱟᱱ ᱠᱚᱨᱮᱜ ᱥᱮ ᱫᱟᱜ ᱨᱮᱠᱚ ᱰᱟᱹᱵᱨᱟᱹᱜ ᱠᱷᱟᱱ ᱟᱫᱚ ᱚᱱᱟ ᱠᱟᱛᱷᱟ ᱞᱮ ᱢᱮᱛᱟ ᱠᱚᱣᱟ ᱵᱟᱝ ᱨᱩᱣᱟᱹ ᱧᱟᱧᱟᱢᱟ ᱫᱟᱨᱮ ᱠᱷᱚᱱ ᱧᱩᱨᱡᱦᱟᱹ ᱞᱮᱱᱠᱷᱟᱱ ᱛᱤ ᱡᱟᱝᱜᱟ ᱨᱟᱹᱯᱩᱫᱚᱜ ᱛᱟᱢᱟ ᱱᱚᱜ ᱼᱚ ᱱᱚᱣᱟ ᱠᱚ ᱠᱟᱛᱷᱟ ᱠᱟᱱᱟ ᱟᱹᱰᱤ ᱟᱪᱠᱟᱛᱮ ᱫᱤᱥᱟᱹ ᱦᱤᱡᱩᱜᱼᱟ ᱜᱤᱫᱽᱨᱟᱹ ᱠᱚ ᱩᱛᱯᱟᱛ ᱞᱮᱠᱷᱟᱱ